ᱤᱧ ᱮᱢᱚᱱ ᱢᱤᱫᱴᱮᱱ ᱡᱟᱞᱟᱨᱤᱧ ᱯᱟᱲᱟᱣ ᱟᱠᱟᱱᱟ ᱡᱮ ᱢᱤᱫ ᱡᱟᱭᱜᱟ ᱠᱷᱚᱱ ᱟᱨ ᱢᱤᱫ ᱡᱟᱭᱜᱟ ᱪᱟᱞᱟᱜ ᱤᱧ ᱠᱷᱚᱡᱚᱜ ᱠᱟᱱᱟ ᱤᱱᱟᱹ ᱚᱠᱛᱚ ᱵᱟᱡᱟᱨ ᱨᱮ ᱢᱤᱫ ᱦᱚᱲᱤᱧ ᱠᱩᱞᱤᱭᱮᱭᱟ ᱢᱟᱱᱠᱚᱲ ᱠᱷᱚᱱ ᱯᱟᱱᱟᱜᱚᱲ ᱪᱟᱞᱟᱜ ᱞᱟᱹᱜᱤᱫ ᱪᱮᱫ ᱠᱚ ᱠᱮᱵᱽ ᱵᱩᱠ ᱤᱧ ᱧᱟᱢᱟ ᱟᱨ ᱚᱠᱟᱨᱮ ᱪᱟᱞᱟᱣ ᱞᱮᱱᱠᱷᱟᱱ ᱟᱹᱰᱤ ᱱᱟᱯᱟᱭᱚᱼᱟ ᱱᱟᱯᱟᱭᱚᱜᱼᱟ ᱪᱮᱫ ᱞᱮᱠᱟ ᱴᱟᱠᱟ ᱠᱟᱹᱣᱰᱤ ᱠᱚ ᱞᱟᱜᱟᱣ ᱤᱧᱟᱹ ᱞᱟᱦᱟ ᱤᱫᱤ ᱤᱧ ᱢᱮ ᱥᱟᱢᱟᱝ ᱨᱮ ᱪᱟᱞᱟᱣ ᱠᱟᱛᱮᱫ ᱡᱮ ᱚᱱᱛᱮ ᱚᱴᱳ ᱤᱭᱩᱱᱤᱭᱚᱱ ᱢᱮᱱᱟᱜ ᱢᱮᱱᱟᱜ ᱚᱸᱰᱮ ᱠᱩᱞᱤ ᱠᱚᱢ ᱡᱚᱛᱚ ᱡᱚᱛᱚᱣᱟᱜ ᱠᱚ ᱞᱟᱹᱭ ᱟᱢᱟ ᱚᱸᱰᱮ ᱤᱧ ᱪᱟᱞᱟᱣ ᱮᱱᱟ ᱟᱫᱚ ᱪᱟᱞᱟᱣ ᱠᱟᱛᱮᱫ ᱩᱱᱠᱩ ᱚᱴᱳ ᱢᱟᱞᱤᱠ ᱥᱮ ᱤᱭᱩᱱᱤᱭᱚᱱ ᱠᱩᱧ ᱠᱩᱞᱤ ᱠᱚᱣᱟ ᱛᱤᱱᱟᱹᱜ ᱠᱟᱹᱣᱰᱤ ᱛᱤᱱᱟᱹᱜ ᱯᱮ ᱦᱟᱛᱟᱣᱟ ᱥᱮ ᱥᱮ ᱯᱩᱱ ᱦᱚᱲᱞᱮ ᱪᱟᱞᱟᱜᱼᱟ ᱯᱟᱱᱟᱜᱚᱲ ᱢᱮᱰᱤᱠᱮᱞ ᱥᱚᱯ ᱮᱢᱟᱱ ᱮᱢᱟᱱ ᱮᱢᱟᱱ ᱮᱢᱟᱱ ᱠᱚ ᱟᱨ ᱤᱧ ᱫᱚ ᱢᱟᱱᱠᱚᱲ ᱠᱷᱚᱱ ᱯᱟᱱᱟᱜᱚᱲ ᱤᱧ ᱪᱟᱞᱟᱜ ᱠᱟᱱᱟ ᱪᱮᱫᱟᱜ ᱥᱮ ᱚᱸᱰᱮ ᱢᱮᱰᱤᱠᱮᱞ ᱥᱚᱯ ᱨᱮ ᱨᱟᱱ ᱨᱮᱦᱮᱫ ᱠᱚ ᱦᱟᱛᱟᱣ ᱨᱮᱭᱟᱜ ᱢᱮᱱᱟᱜᱼᱟ